ᱫᱷᱚᱨᱚᱢ ᱨᱮᱱᱟᱜ ᱡᱟᱦᱟᱸ ᱛᱤᱱᱟᱹᱜ ᱵᱚᱸᱜᱟᱼᱵᱩᱨᱩ ᱵᱟᱠᱷᱮᱲ ᱢᱮᱱᱟᱜᱼᱟ ᱵᱟᱝ ᱵᱤᱱᱛᱤ ᱵᱟᱠᱷᱮᱲ ᱵᱟᱝ ᱪᱷᱟᱰᱟᱣ ᱦᱩᱥᱤᱫ ᱨᱮᱱᱟᱜ ᱦᱚᱸ ᱟᱹᱰᱤᱜᱟᱱ ᱢᱮᱱᱟᱜᱼᱟ ᱡᱟᱦᱟᱸ ᱞᱮᱠᱟ ᱛᱮᱵᱚᱱ ᱢᱟᱹᱱᱢᱤ ᱦᱚᱯᱚᱱ ᱵᱟᱧᱪᱟᱣ ᱨᱮᱱᱟᱜ ᱢᱮᱱᱟᱜᱼᱟ ᱛᱳ ᱚᱠᱚᱭᱫᱚ ᱱᱟᱥᱮᱱᱟᱜ ᱮ ᱡᱷᱟᱸᱲ ᱯᱷᱩᱸᱠ ᱠᱮᱫᱮ ᱠᱷᱟᱱ ᱜᱮ ᱪᱟᱵᱟᱜ ᱛᱟᱭᱟ ᱟᱨ ᱵᱟᱝᱢᱟ ᱚᱠᱚᱭ ᱠᱚᱫᱚ ᱪᱷᱟᱲᱟᱣ ᱥᱟᱶᱛᱮ ᱥᱮᱨᱮᱧ ᱦᱚᱸ ᱚᱱᱟ ᱠᱚ ᱵᱮᱥ ᱵᱩᱡᱷᱟᱹᱜᱼᱟ ᱵᱟᱝ ᱵᱚᱸᱜᱟᱼᱵᱩᱨᱩ ᱨᱮ ᱨᱩᱣᱟᱹ ᱨᱟᱵᱟᱝ ᱮ ᱪᱟᱵᱟᱭᱟ ᱚᱱᱟ ᱠᱚ ᱚᱱᱟᱛᱮ ᱚᱱᱟᱠᱚ ᱡᱤᱱᱤᱥ ᱫᱚᱞᱤᱧ ᱠᱩᱥᱤᱭᱟᱜᱼᱟ